ᱟᱞᱮ ᱟᱛᱳ ᱨᱮᱱ ᱜᱮ ᱢᱤᱫᱴᱮᱱ ᱫᱟᱫᱟ ᱦᱚᱲ ᱩᱱᱤ ᱵᱟᱨᱦᱮ ᱥᱮᱫ ᱮᱭ ᱪᱟᱞᱟᱣ ᱞᱮᱱᱟ ᱵᱟᱯᱞᱟ ᱚᱲᱟᱜ ᱢᱚᱴᱚᱨ ᱥᱟᱭᱨᱮᱞ ᱛᱮ ᱨᱩᱣᱟᱹᱲᱚᱜ ᱚᱠᱛᱮ ᱨᱮ ᱩᱱᱤ ᱢᱚᱴᱚᱨ ᱥᱟᱭᱠᱮᱞ ᱰᱤᱥᱵᱮᱞᱮᱱᱥ ᱦᱩᱭᱮᱱ ᱛᱟᱭᱟ ᱚᱱᱟ ᱠᱷᱟᱹᱛᱤᱨ ᱢᱤᱫᱴᱟᱱ ᱴᱨᱟᱠ ᱥᱟᱞᱟᱜ ᱮᱠᱥᱤᱰᱮᱱᱴ ᱦᱩᱭᱮᱱ ᱛᱟᱭᱟ